ᱦᱮᱸ ᱩᱠᱩ ᱡᱳᱜᱟᱲ ᱥᱟᱢᱟᱱ ᱢᱮᱱᱟᱜᱼᱟ ᱡᱮᱢᱚᱱ ᱩᱞ ᱠᱚ ᱩᱞ ᱨᱚᱦᱚᱲ ᱠᱚ ᱡᱟᱱᱩᱢ ᱨᱚᱦᱚᱲ ᱠᱚ ᱡᱚᱡᱚ ᱯᱚᱴᱚᱢ ᱠᱚ ᱦᱟᱹᱠᱩ ᱩᱛᱩ ᱨᱮᱦᱚᱸ ᱢᱮᱥᱟ ᱞᱮᱠᱷᱟᱱ ᱫᱚᱢᱮ ᱥᱤᱵᱤᱞᱟ ᱟᱨ ᱟᱞᱩ ᱫᱟᱹᱞ ᱨᱮᱦᱚᱸ ᱢᱮᱥᱟ ᱞᱮᱠᱷᱟᱱ ᱩᱞ ᱟᱢᱥᱤ ᱥᱤᱵᱤᱞᱟ ᱟᱨ ᱡᱤᱞ ᱩᱛᱩ ᱨᱮᱫᱚ ᱜᱚᱨᱚᱢ ᱢᱚᱥᱞᱟ ᱢᱟᱰᱨᱟᱥᱤ ᱢᱚᱥᱞᱟ ᱫᱟᱨ ᱪᱤᱱᱤ ᱚᱱᱟ ᱠᱚ ᱟᱛᱮᱜ ᱜᱮ ᱡᱤᱞ ᱩᱛᱩ ᱟᱨᱚ ᱥᱤᱵᱤᱞᱟ